ᱱᱚᱣᱟ ᱳᱡᱚᱱ ᱵᱟᱹᱲᱛᱤ ᱞᱟᱹᱜᱤᱫ ᱛᱮᱫᱚ ᱵᱚᱦᱩᱛ ᱠᱤᱪᱷᱩ ᱡᱮᱢᱚᱱ ᱞᱟᱜᱟᱜᱼᱟ ᱵᱮᱼᱵᱤᱞᱤ ᱠᱚ ᱡᱚᱢ ᱞᱟᱜᱟᱜᱼᱟ ᱛᱚᱣᱟ ᱠᱚ ᱡᱚᱢ ᱞᱟᱜᱟᱜᱼᱟ ᱠᱟᱹᱢᱤ ᱦᱚᱸ ᱩᱱᱟᱹᱜ ᱵᱟᱝ ᱞᱟᱜᱟᱜᱼᱟ ᱦᱟᱹᱠᱩ ᱠᱚ ᱡᱚᱢ ᱞᱟᱜᱟᱜᱼᱟ ᱡᱟᱦᱟᱱᱟᱜ ᱯᱷᱚᱞᱼᱰᱚᱞ ᱠᱚ ᱟᱯᱮᱞ ᱠᱚ ᱠᱚᱞᱟ ᱠᱚ ᱠᱟᱹᱢᱤ ᱦᱚᱸ ᱚᱲᱟᱜ ᱨᱮ ᱡᱤᱨᱟᱹᱣ ᱞᱟᱜᱟᱜᱼᱟ ᱩᱱᱟᱹᱜ ᱠᱟᱹᱢᱤ ᱵᱟᱝ ᱞᱟᱜᱟᱜᱼᱟ ᱡᱮᱢᱚᱱ ᱚᱲᱟᱜ ᱠᱚᱨᱮ ᱜᱮ ᱚᱱᱠᱟ ᱳᱡᱚᱱ ᱫᱚ ᱤᱭᱟᱹᱜᱼᱟ ᱳᱡᱚᱱ ᱚᱱᱠᱟ ᱠᱟᱛᱮ ᱵᱟᱹᱲᱛᱤᱜᱼᱟ ᱟᱨ ᱫᱩᱨᱵᱚᱞ ᱫᱚ ᱵᱟᱢ ᱡᱚᱢ ᱫᱟᱲᱮᱭᱟᱜ ᱠᱷᱟᱡ ᱜᱮᱢ ᱫᱩᱨᱵᱚᱞᱚᱜᱼᱟ ᱵᱟᱢ ᱡᱚᱢ ᱫᱟᱲᱮᱭᱟᱜᱼᱟ ᱟᱨ ᱫᱤᱱᱟᱹᱢ ᱡᱩᱫᱤᱢ ᱫᱩᱨᱵᱚᱞᱚᱜᱼᱟ ᱪᱤᱫ ᱜᱮ ᱵᱟᱢ ᱡᱚᱢ ᱫᱟᱲᱮᱭᱟᱜᱼᱟ ᱚᱱᱠᱟ ᱠᱟᱛᱮᱢ ᱫᱩᱨᱵᱚᱞᱚᱜᱼᱟ ᱟᱲᱟᱜ ᱥᱟᱠᱟᱢ ᱠᱚᱢ ᱡᱚᱢ ᱞᱮᱠᱷᱟᱡ ᱫᱚ ᱟᱲᱟᱜ ᱠᱚᱢ ᱡᱚᱢ ᱞᱮᱠᱷᱟᱡ ᱵᱷᱤᱴᱟᱹᱢᱤᱱ ᱦᱩᱭᱩᱜᱼᱟ ᱤᱭᱟᱹ ᱥᱚᱠᱛᱤ ᱵᱟᱹᱲᱛᱤᱜᱼᱟ ᱟᱨᱮᱢ ᱤᱭᱟᱹ ᱭᱟ ᱥᱚᱠᱛᱤ ᱵᱟᱹᱲᱛᱤᱜᱼᱟ ᱟᱨ ᱟᱨ ᱳᱡᱚᱱ ᱦᱚᱸ ᱵᱟᱹᱲᱛᱤᱜᱼᱟ